ᱟᱵᱚᱡᱮ ᱱᱚᱜᱚᱭ ᱵᱚ ᱚᱞᱚᱜ ᱯᱟᱲᱦᱟᱜ ᱠᱟᱱᱟ ᱱᱚᱶᱟ ᱚᱞᱚᱜ ᱯᱟᱲᱦᱟᱜ ᱫᱤᱠᱛᱷᱮᱠᱮ ᱟᱵᱚᱣᱟᱜ ᱥᱟᱱᱛᱟᱲᱤ ᱯᱟᱹᱨᱥᱤ ᱪᱤᱠᱟᱹ ᱞᱮᱠᱟᱛᱮᱵᱚ ᱞᱟᱦᱟ ᱤᱫᱤᱭᱟ ᱚᱞᱚᱜ ᱟᱹᱠᱤᱞ ᱵᱟᱝᱠᱷᱟᱱ ᱟᱵᱚᱣᱟᱜ ᱯᱟᱹᱨᱥᱤ ᱵᱟᱝ ᱞᱟᱦᱟᱜᱼᱟ ᱱᱚᱟᱶᱫᱚ ᱥᱟᱹᱨᱤᱠᱟᱛᱷᱟ ᱯᱳᱭᱞᱳᱨᱮᱜᱮ ᱟᱵᱚ ᱢᱚᱸᱡᱽ ᱥᱟᱺᱦᱤᱡ ᱚᱞᱚᱜ ᱯᱟᱲᱦᱟᱜ ᱥᱮᱬᱟᱭ ᱦᱳᱭᱳᱜ ᱛᱟᱵᱚᱱᱟ ᱥᱟᱶᱛᱟᱨᱮ ᱜᱤᱫᱽᱨᱟᱹ ᱠᱷᱚᱱ ᱱᱤᱭᱚᱢᱤᱛᱚ ᱯᱟᱲᱦᱟᱜ ᱦᱳᱭᱳᱜ ᱛᱟᱵᱚᱱᱟ ᱛᱚᱵᱮ ᱟᱹᱱᱤᱡ ᱟᱵᱚᱵᱚᱱ ᱟᱹᱠᱤᱞᱚᱜᱼᱟ ᱟᱵᱚᱣᱟᱜ ᱥᱟᱶᱛᱟ ᱛᱮᱦᱚᱸ ᱞᱟᱦᱟᱱᱛᱤ ᱫᱟᱲᱤᱭᱟᱜᱼᱟ ᱡᱮᱞᱮᱠᱟ ᱥᱟᱶᱛᱟᱨᱮ ᱵᱤᱵᱷᱤᱱᱚ ᱨᱚᱠᱚᱢ ᱟᱵᱚᱣᱟᱜ ᱵᱟᱹᱲᱤᱡᱦᱚᱸ ᱧᱮᱞᱚᱜ ᱠᱟᱱᱟ ᱡᱟᱦᱟᱸ ᱫᱚ ᱯᱟᱲᱦᱟᱣ ᱯᱟᱲᱦᱟᱣ ᱛᱩᱞᱩᱡ ᱟᱵᱚ ᱦᱚᱲᱦᱚᱯᱚᱱ ᱜᱤᱫᱟᱹᱨ ᱟᱹᱰᱤᱜᱟᱱ ᱵᱟᱵᱚᱱ ᱥᱮᱱᱫᱟᱲᱤᱭᱟᱜ ᱠᱟᱱᱟ ᱞᱟᱹᱴᱩ ᱦᱚᱨᱟ ᱥᱮᱫ ᱟᱸᱫᱷᱟ ᱯᱟᱲᱦᱟᱣ ᱨᱮᱜᱮᱵᱩᱱ ᱵᱟᱹᱜᱤᱭᱮᱫᱟ ᱱᱚᱝᱠᱟ ᱛᱮᱫᱚ ᱟᱵᱚᱣᱟᱜ ᱟᱵᱚᱣᱟᱜ ᱯᱟᱹᱨᱤᱥ ᱡᱮᱢᱚᱱ ᱥᱟᱶᱛᱟ ᱵᱟᱝ ᱞᱟᱦᱟ ᱤᱫᱤᱜᱼᱟ ᱛᱚ ᱚᱱᱟᱛᱮᱜᱮ ᱟᱵᱚᱣᱟᱜ ᱚᱞᱚᱜ ᱟᱹᱠᱤᱞᱫᱚ ᱢᱟᱨᱟᱝ ᱫᱟᱲᱮ ᱠᱟᱱᱟ ᱟᱵᱚᱵᱚᱱ ᱚᱞᱚᱜ ᱟᱹᱠᱤᱞᱛᱮᱵᱚᱱ ᱢᱟᱲᱟᱝ ᱞᱮᱱᱠᱷᱟᱱ ᱟᱵᱩᱣᱟᱜ ᱥᱟᱶᱛᱟ ᱞᱟᱹᱴᱩ ᱥᱮᱫᱜᱮ ᱪᱟᱞᱟᱣ ᱤᱫᱤᱜᱼᱟ ᱟᱵᱚ ᱵᱚᱦᱚᱜᱛᱩᱞ ᱠᱟᱛᱮᱫ ᱵᱩᱱ ᱵᱟᱧᱪᱟᱣ ᱫᱟᱲᱮᱭᱟᱜᱼᱟ ᱟᱨ ᱵᱟᱝᱠᱷᱟᱱ ᱟᱵᱚ ᱚᱱᱟ ᱡᱟᱭᱜᱟᱨᱮ ᱵᱟᱵᱚᱱ ᱥᱮᱱᱫᱟᱲᱮᱭᱟᱜᱼᱟ ᱚᱱᱟᱛᱮ ᱚᱞᱚᱜ ᱯᱟᱲᱦᱟᱜ ᱜᱮ ᱢᱟᱨᱟᱝ ᱫᱷᱚᱱ ᱵᱟᱨᱵᱟᱨᱤᱧ ᱢᱮᱱᱟ ᱚᱞᱚᱜ ᱯᱟᱲᱦᱟᱜ ᱵᱟᱝ ᱦᱳᱭ ᱞᱮᱱᱠᱷᱟᱱ ᱟᱵᱚᱣᱟᱜ ᱥᱟᱶᱛᱟ ᱵᱟᱵᱚᱱ ᱞᱟᱦᱟ ᱫᱟᱲᱮᱭᱟᱜᱼᱟ ᱡᱮᱞᱮᱠᱟ ᱥᱟᱶᱛᱟᱨᱮ ᱦᱟᱺᱰᱤ ᱯᱟᱹᱣᱨᱟᱹ ᱟᱸᱫᱷᱟ ᱯᱟᱹᱛᱭᱟᱹᱣ ᱱᱚᱶᱟ ᱠᱚᱦᱚᱸ ᱵᱟᱵᱚᱱ ᱨᱟᱹᱯᱩᱫ ᱫᱟᱲᱮᱭᱟᱜᱼᱟ ᱵᱷᱟᱜᱽᱜᱤᱥ ᱮᱫ ᱵᱟᱵᱚᱱ ᱥᱮᱱᱫᱟᱲᱮᱭᱟᱜᱼᱟ ᱚᱱᱟᱛᱮ ᱚᱞᱚᱜ ᱯᱟᱲᱦᱟᱜ ᱫᱚ ᱮᱠᱟᱞ ᱞᱟᱠᱛᱤᱜ ᱠᱟᱱᱟ